ᱦᱮᱞᱳ ᱟᱢ ᱜᱮᱢ ᱥᱟᱵ ᱠᱟᱫᱟ ᱨᱚᱦᱟᱱ ᱜᱮ ᱛᱚ ᱟᱢ ᱴᱷᱮᱡ ᱜᱤ ᱟᱢᱫᱚ ᱜᱟᱹᱰᱤᱢ ᱪᱟᱞᱟᱣ ᱵᱟᱲᱟᱜᱼᱟ ᱦᱮᱸ ᱛᱚ ᱜᱟᱹᱰᱤᱢ ᱪᱟᱞᱟᱣ ᱵᱟᱲᱟᱭᱟ ᱚᱱᱟ ᱞᱟᱹᱜᱤᱫ ᱛᱮᱜᱮ ᱯᱷᱳᱱ ᱦᱩᱭ ᱟᱠᱟᱱᱟ ᱱᱟᱢᱵᱟᱨ ᱮᱴᱟᱜ ᱮᱴᱮᱡ ᱠᱷᱚᱱ ᱦᱟᱛᱟᱣ ᱠᱮᱫᱟ ᱟᱫᱚ ᱵᱚᱞᱮ ᱜᱟᱹᱰᱤ ᱟᱞᱮ ᱫᱚᱨᱠᱟᱨ ᱠᱮᱞᱮᱭᱟ ᱱᱤᱭᱟᱹ ᱦᱤᱞᱳᱜ ᱚᱱᱟ ᱰᱮᱴ ᱫᱚ ᱦᱩᱭᱩᱜ ᱠᱟᱱᱟ ᱦᱟᱱᱛᱮ ᱱᱟᱣᱟ ᱥᱮᱨᱢᱟ ᱨᱮ ᱛᱷᱚᱲᱟ ᱜᱟᱱ ᱫᱟᱬᱟᱱ ᱞᱮ ᱪᱟᱞᱟᱜᱼᱟ ᱟᱫᱚ ᱚᱱᱟ ᱰᱮᱴ ᱨᱮ ᱟᱞᱮ ᱟᱢ ᱯᱷᱟᱠᱟ ᱛᱟᱦᱮᱱᱟᱢ ᱥᱮ ᱵᱟᱝ ᱵᱟᱠᱷᱟᱡ ᱟᱢᱟᱜ ᱜᱟᱹᱰᱤ ᱜᱮᱞᱮ ᱯᱷᱟᱲᱟᱭᱟ ᱟᱫᱚ ᱡᱩᱫᱤ ᱟᱢ ᱯᱷᱟᱠᱟᱢ ᱛᱟᱦᱮᱱ ᱠᱷᱟᱡ ᱛᱟᱦᱚᱞᱮ ᱟᱢᱟᱜ ᱚᱱᱟ ᱜᱟᱹᱰᱤ ᱨᱮᱭᱟᱜ ᱨᱮᱴ ᱞᱟᱹᱭ ᱢᱮ ᱟᱨ ᱟᱞᱮ ᱚᱱᱟ ᱴᱟᱭᱤᱢ ᱞᱮ ᱞᱟᱹᱭᱟᱢᱟ ᱱᱤᱭᱟᱹ ᱴᱟᱭᱤᱢ ᱨᱮᱵᱚᱱ ᱪᱟᱞᱟᱜᱼᱟ ᱟᱫᱚ ᱟᱨ ᱡᱚᱢ ᱧᱩ ᱟᱨ ᱠᱷᱚᱨᱪᱟ ᱛᱤᱱᱟᱹᱜ ᱠᱟᱱ ᱛᱟᱢᱟ ᱟᱨ ᱪᱮᱫ ᱞᱮᱠᱟᱢ ᱦᱟᱛᱟᱣᱟ ᱟᱢᱟᱜ ᱵᱟᱡᱮᱴ ᱛᱤᱱᱟᱹᱜ ᱜᱟᱱ ᱛᱟᱢᱟ ᱟᱨ ᱜᱟᱹᱰᱤ ᱨᱮ ᱮᱥᱤ ᱢᱮᱱᱟᱜ ᱟᱥᱮ ᱵᱟᱹᱱᱩᱜᱼᱟ ᱟᱨ ᱡᱩᱫᱤ ᱵᱟᱹᱱᱩᱜ ᱠᱷᱟᱡ ᱛᱮ ᱚᱱᱠᱟ ᱜᱮ ᱫᱟᱢ ᱦᱚᱸ ᱠᱚᱢ ᱧᱚᱜ ᱟᱨ ᱜᱟᱹᱰᱤ ᱪᱮᱫ ᱞᱮᱠᱟ ᱢᱟᱨᱮ ᱜᱮᱛᱟᱢᱟ ᱥᱮ ᱪᱮᱫ ᱡᱩᱫᱤ ᱜᱟᱹᱰᱤ ᱢᱟᱨᱮ ᱜᱮᱛᱟᱢ ᱠᱷᱟᱡ ᱫᱚ ᱠᱚᱢ ᱧᱚᱜ ᱨᱮᱴ ᱞᱮ ᱮᱢᱟᱢᱟ ᱟᱨ ᱱᱟᱣᱟᱜᱮ ᱠᱷᱟᱡ ᱫᱚ ᱱᱟᱣᱟ ᱨᱮᱴ ᱟᱨ ᱮᱥᱤ ᱢᱮᱱᱟᱜ ᱠᱷᱟᱡ ᱫᱚ ᱮᱥᱤ ᱞᱮᱠᱟ ᱨᱮᱴ ᱞᱮ ᱮᱢᱟᱢᱟ ᱟᱨ ᱪᱮᱫ ᱜᱟᱹᱰᱤ ᱠᱟᱱ ᱛᱟᱢᱟ ᱚᱱᱟᱢᱟ ᱵᱟᱹᱧ ᱠᱩᱞᱤᱭᱮᱫ ᱢᱮ ᱵᱚᱞᱮᱨᱚᱜ ᱠᱟᱱ ᱠᱷᱟᱡ ᱥᱮ ᱮᱥᱠᱟᱨ ᱯᱤᱭᱳ ᱠᱟᱱ ᱠᱷᱟᱡ ᱫᱚ ᱛᱷᱚᱲᱟ ᱜᱟᱱ ᱚᱱᱟ ᱨᱮᱭᱟᱜ ᱫᱚ ᱟᱞᱟᱫᱟ ᱵᱷᱤᱡᱤᱴ ᱢᱮᱱᱟᱜᱼᱟ ᱟᱨ ᱡᱩᱫᱤ ᱮᱢᱱᱤ ᱠᱟᱹᱴᱤᱡ ᱢᱟᱹᱴᱤᱪ ᱢᱟᱨᱩᱛᱤ ᱠᱟᱨ ᱠᱟᱱ ᱠᱷᱟᱡ ᱫᱚ ᱚᱱᱟ ᱨᱮᱭᱟᱜ ᱵᱟᱡᱮᱴ ᱫᱚ ᱠᱚᱢ ᱧᱚᱜᱼᱟ